ᱤᱧᱫᱚ ᱵᱟᱭᱳᱜᱮᱥ ᱯᱞᱟᱱᱴ ᱵᱟᱹᱧ ᱧᱮᱞ ᱟᱠᱟᱜᱼᱟ ᱟᱫᱚ ᱟᱸᱡᱚᱢᱛᱤᱧ ᱵᱟᱰᱟᱭ ᱧᱟᱢ ᱟᱠᱟᱫᱟ ᱡᱮ ᱡᱮ ᱚᱠᱟᱞᱮᱠᱟ ᱚᱱᱟ ᱵᱮᱵᱚᱥᱛᱟ ᱢᱮᱱᱛᱮᱫᱚ ᱱᱟᱜ ᱥᱮᱫᱟᱭ ᱥᱚᱨᱠᱟᱨ ᱯᱟᱦᱴᱟ ᱠᱷᱚᱱ ᱦᱚᱸ ᱧᱟᱢᱚᱜ ᱠᱟᱱ ᱛᱟᱦᱮᱸᱫ ᱜᱮᱭᱟ ᱡᱮ ᱵᱟᱭᱳᱜᱮᱥ ᱯᱞᱟᱱᱴ ᱛᱮ ᱡᱩᱫᱤ ᱟᱵᱚ ᱤᱥᱤᱱ ᱵᱟᱥᱟᱝᱼᱟᱵᱚᱱ ᱤᱱᱟᱹ ᱠᱷᱟᱱ ᱵᱩᱨᱩ ᱨᱮᱱᱟᱜ ᱫᱟᱨᱮ ᱠᱚᱦᱚᱸ ᱩᱱᱟᱹᱜ ᱵᱟᱭ ᱢᱟᱜ ᱦᱩᱭᱩᱜᱼᱟ ᱟᱨ ᱟᱹᱛᱩ ᱠᱚ ᱡᱤᱭᱟᱹᱲᱜᱮ ᱧᱮᱞᱚᱜᱼᱟ ᱚᱠᱥᱤᱡᱮᱱ ᱨᱮᱱᱟᱜ ᱚᱵᱷᱟᱵᱽ ᱵᱟᱭ ᱦᱩᱭᱩᱜᱼᱟ ᱟᱫᱚ ᱚᱱᱟ ᱞᱮᱠᱟᱛᱮ ᱢᱮᱱ ᱜᱟᱱᱚᱜᱼᱟ ᱡᱮ ᱥᱚᱨᱠᱟᱨᱟᱜ ᱡᱟᱭᱜᱟ ᱡᱟᱭᱜᱟ ᱚᱱᱠᱟ ᱥᱮᱱᱮᱪᱮᱫ ᱴᱷᱟᱶ ᱥᱮ ᱴᱨᱮᱱᱤᱝᱼᱮ ᱮᱢᱟᱣᱟᱠᱚ ᱠᱟᱱ ᱛᱟᱦᱮᱸᱫ ᱡᱮ ᱟᱯᱮ ᱡᱟᱦᱟᱸᱭ ᱤᱥᱤᱱ ᱵᱟᱥᱟᱝᱼᱟᱯᱮ ᱚᱱᱟᱫᱚ ᱵᱟᱭᱳᱜᱮᱥ ᱛᱮ ᱤᱥᱤᱱ ᱯᱮ ᱱᱟᱜ ᱟᱨ ᱱᱚᱝᱠᱟ ᱱᱚᱣᱟ ᱥᱟᱦᱟᱱ ᱛᱮᱫᱚ ᱟᱞᱚᱯᱮ ᱤᱥᱤᱱᱟ ᱥᱟᱦᱟᱱ ᱛᱮᱯᱮ ᱤᱥᱤᱱ ᱞᱮᱠᱷᱟᱱ ᱫᱤᱱᱟᱹᱢ ᱜᱮ ᱡᱩᱫᱤ ᱫᱟᱨᱮᱯᱮ ᱢᱟᱜᱟ ᱤᱱᱟᱹᱠᱷᱟᱱ ᱚᱠᱥᱤᱡᱮᱱ ᱨᱮᱱᱟᱜ ᱚᱵᱷᱟᱵᱽ ᱦᱩᱭᱩᱜᱼᱟ ᱟᱨ ᱱᱚᱝᱠᱟ ᱢᱟᱹᱱᱢᱤ ᱡᱤᱣᱤᱨᱮ ᱢᱟᱹᱱᱢᱤ ᱡᱤᱭᱚᱱ ᱨᱮ ᱡᱟᱦᱟᱱᱟᱜ ᱚᱥᱩᱠ ᱥᱮ ᱠᱚᱥᱴᱚ ᱟᱱᱟᱴ ᱠᱚ ᱧᱮᱞᱚᱜᱚᱜᱼᱟ ᱟᱨ ᱚᱱᱟ ᱵᱟᱭᱳᱜᱮᱥ ᱥᱮ ᱜᱩᱨᱤᱡᱽ ᱛᱮ ᱚᱠᱟᱞᱮᱠᱟ ᱦᱟᱸᱜ ᱚᱱᱟ ᱤᱥᱤᱱ ᱵᱟᱥᱟᱝ ᱵᱟᱠᱷᱨᱟ ᱵᱟᱭᱳᱜᱮᱥ ᱛᱮᱭᱟᱨ ᱦᱩᱭᱩᱜᱼᱟ ᱚᱱᱟ ᱟᱹᱰᱤ ᱱᱟᱯᱟᱭ ᱛᱮ ᱢᱚᱡᱽ ᱛᱮ ᱥᱮᱱᱮᱪᱮᱫ ᱮᱢᱟᱣᱟᱠᱚ ᱠᱟᱱ ᱛᱟᱦᱮᱸᱫ ᱟᱫᱚ ᱱᱤᱛ ᱫᱚ ᱚᱱᱠᱟ ᱢᱮᱸᱫ ᱛᱮᱫᱚ ᱦᱟᱸᱜ ᱵᱟᱝ ᱧᱮᱞ ᱦᱩᱭᱟᱠᱟᱱᱟ ᱤᱧᱫᱚ ᱵᱟᱹᱧ ᱧᱮᱞᱟᱠᱟᱫᱼᱟ ᱟᱫᱚ ᱤᱱᱠᱟᱹ ᱱᱟᱥᱮ ᱟᱸᱡᱚᱢᱛᱮ ᱵᱟᱰᱟᱭ ᱧᱟᱢᱟᱠᱟᱱᱟ ᱡᱮ ᱵᱟᱭᱳᱜᱮᱥ ᱫᱚ ᱚᱱᱠᱟ ᱠᱚ ᱵᱮᱱᱟᱣ ᱛᱟᱦᱮᱸᱫ ᱢᱮᱱᱛᱮ ᱦᱟᱸᱜ